ᱟᱢᱟᱜ ᱵᱟᱜᱟᱱᱨᱮ ᱟᱢ ᱪᱮᱫ ᱠᱚ ᱫᱟᱨᱮᱹᱢ ᱨᱚᱦᱚᱭ ᱟᱠᱟᱫᱟ ᱟᱨ ᱪᱮᱫ ᱫᱟᱨᱮᱹᱢ ᱠᱩᱥᱤᱭᱟᱜ ᱜᱮᱭᱟ ᱪᱮᱫᱠᱚ ᱨᱚᱦᱚᱭᱮᱢ ᱠᱩᱥᱤᱭᱟᱜ ᱜᱮᱭᱟ ᱤᱧ ᱤᱧᱟᱜ ᱵᱟᱜᱟᱱᱨᱮ ᱟᱭᱢᱟ ᱨᱚᱠᱚᱢ ᱫᱟᱨᱮᱹᱜᱮ ᱢᱮᱱᱟᱜᱼᱟ ᱩᱞᱫᱟᱨᱮᱹ ᱠᱷᱟᱱᱴᱟᱲ ᱫᱟᱨᱮᱹ ᱞᱮᱵᱩ ᱫᱟᱨᱮᱹ ᱟᱸᱵᱽᱲᱟ ᱫᱟᱨᱮ ᱠᱳᱛ ᱫᱟᱨᱮᱹ ᱟᱭᱢᱟ ᱨᱚᱠᱚᱢ ᱡᱤᱱᱤᱥᱜᱮ ᱢᱮᱱᱟᱜᱼᱟ ᱟᱭᱢᱟ ᱨᱚᱠᱚᱢ ᱫᱟᱨᱮᱹᱜᱮ ᱛᱟᱨᱯᱚᱨᱮ ᱵᱟᱦᱟ ᱫᱟᱨᱮᱠᱚ ᱨᱚᱦᱚᱭᱦᱚᱸ ᱟᱹᱰᱤ ᱟᱴᱜᱤᱧ ᱠᱩᱥᱤᱭᱟᱜᱼᱟ ᱛᱚ ᱢᱚᱡᱽᱜᱤᱧ ᱨᱚᱦᱚᱭ ᱜᱮᱭᱟ ᱠᱟᱹᱴᱤᱡ ᱠᱟᱹᱴᱤᱡ ᱪᱟᱨᱟᱧ ᱠᱤᱨᱤᱧ ᱟᱹᱜᱩᱭᱟ ᱨᱚᱦᱚᱭᱟᱹᱧ ᱛᱟᱯᱚᱨᱮ ᱚᱱᱟ ᱟᱹᱰᱤ ᱡᱚᱛᱱᱚ ᱠᱟᱛᱮᱫ ᱤᱧ ᱦᱟᱨᱟᱭᱟ ᱫᱟᱜ ᱫᱩᱞ ᱫᱩᱞᱛᱮ ᱦᱟᱨᱟᱭᱟᱹᱧ ᱡᱚᱨᱟᱠᱩᱧ ᱞᱟᱜᱟᱣᱟ ᱛᱟᱯᱚᱨᱮ ᱚᱱᱟ ᱦᱟᱨᱟᱜᱼᱟ ᱵᱟᱦᱟᱜᱼᱟ ᱛᱟᱯᱚᱨᱮ ᱵᱟᱜᱟᱱᱠᱚ ᱟᱹᱰᱤ ᱥᱟᱯᱷᱟᱜᱤᱧ ᱫᱚᱦᱚᱭ ᱜᱮᱭᱟ ᱡᱟᱛᱮ ᱥᱤᱠᱲᱤᱡᱠᱚ ᱵᱟᱠᱩ ᱦᱳᱭᱳᱜ ᱵᱤᱧ ᱠᱤᱫᱤᱧᱠᱚ ᱡᱮᱱᱚ ᱵᱟᱠᱚ ᱦᱤᱡᱩᱜ ᱚᱲᱟᱜ ᱠᱚᱨᱮ ᱡᱮᱱᱚ ᱵᱟᱠᱚ ᱵᱚᱞᱚᱜ ᱚᱱᱟᱠᱚᱜᱮ